ᱡᱚᱦᱟᱨ ᱜᱮ ᱜᱚᱢᱠᱮ ᱟᱹᱞᱤᱧ ᱫᱚ ᱱᱚᱣᱟ ᱴᱚᱴᱷᱟ ᱨᱮᱭᱟᱜ ᱪᱟᱥᱼᱵᱟᱥ ᱠᱟᱛᱷᱟᱞᱤᱧ ᱞᱟᱹᱭ ᱟᱹᱵᱤᱱ ᱠᱟᱱᱟ ᱱᱚᱣᱟ ᱴᱚᱴᱷᱟ ᱨᱮᱫᱚ ᱟᱹᱵᱤᱱ ᱩᱭᱦᱟᱹᱨ ᱠᱟᱜ ᱵᱤᱱ ᱦᱩᱲᱩ ᱜᱮ ᱟᱨ ᱡᱟᱹᱥᱛᱤ ᱠᱟᱛᱮᱫ ᱞᱮ ᱪᱟᱥᱟ ᱟᱞᱮ ᱥᱟᱹᱨᱟᱹᱭᱠᱮᱞᱟ ᱠᱷᱚᱨᱥᱚᱣᱟ ᱡᱮᱞᱟ ᱨᱮᱫᱚ ᱟᱨ ᱦᱩᱲᱩᱜᱮ ᱪᱟᱥᱼᱵᱟᱥ ᱠᱟᱛᱮᱫ ᱯᱨᱟᱭ ᱡᱤᱵᱚᱱ ᱡᱟᱯᱚᱱ ᱫᱚ ᱱᱚᱣᱟ ᱪᱟᱥ ᱛᱮᱜᱮ ᱦᱩᱭᱩᱜᱼᱟ ᱟᱨ ᱟᱹᱥᱩᱞ ᱟᱯᱟᱥᱩᱞ ᱦᱚᱸ ᱟᱫᱚ ᱠᱟᱛᱷᱟ ᱱᱚᱝᱠᱟᱜ ᱠᱟᱱᱟ ᱡᱮ ᱢᱟᱱᱮ ᱱᱚᱣᱟ ᱦᱩᱲᱩ ᱪᱟᱥ ᱨᱮ ᱫᱚ ᱟᱹᱰᱤ ᱞᱟᱦᱟ ᱠᱷᱚᱱᱜᱮ ᱠᱟᱹᱥᱱᱤ ᱫᱚ ᱮᱦᱚᱵ ᱦᱩᱭᱩᱜᱼᱟ ᱟᱨ ᱡᱩᱫᱤ ᱦᱩᱲᱩ ᱪᱟᱥ ᱨᱮ ᱟᱹᱵᱤᱱ ᱴᱟᱴᱠᱟ ᱜᱮᱵᱤᱱ ᱨᱚᱦᱚᱭ ᱛᱩᱫ ᱜᱚᱫᱟ ᱪᱮ ᱮᱨ ᱜᱚᱫᱟ ᱚᱱᱠᱟ ᱛᱮᱫᱚ ᱵᱮᱥ ᱪᱟᱥ ᱵᱟᱝ ᱦᱩᱭ ᱥᱟᱹᱛᱚᱜᱼᱟ ᱚᱱᱟ ᱞᱟᱹᱜᱤᱫ ᱛᱮ ᱱᱚᱣᱟ ᱫᱚ ᱦᱟᱱᱟ ᱯᱩᱥ ᱵᱚᱸᱜᱟ ᱠᱚᱨᱮ ᱠᱷᱚᱱ ᱜᱮ ᱟᱞᱮ ᱪᱟᱥᱵᱟᱥ ᱠᱟᱹᱢᱤ ᱨᱮᱫᱚ ᱠᱟᱹᱡᱼᱠᱟᱹᱡ ᱞᱮᱠᱟᱛᱮ ᱫᱷᱩᱨᱟᱹᱣ ᱡᱟᱣᱨᱟᱜᱼᱟ ᱪᱮᱫ ᱞᱮᱠᱟᱛᱮ ᱯᱩᱥ ᱢᱟᱜᱽ ᱛᱮ ᱦᱟᱥᱟ ᱠᱚ ᱥᱤᱭᱳᱜ ᱮᱦᱚᱵ ᱦᱩᱭᱩᱜᱼᱟ ᱟᱨ ᱚᱱᱟ ᱢᱤᱫ ᱫᱷᱟᱹᱣ ᱥᱤ ᱛᱮᱦᱚᱸ ᱵᱟᱭ ᱜᱟᱱᱚᱜᱼᱟ ᱵᱟᱨ ᱯᱮ ᱫᱷᱟᱣ ᱚᱱᱟᱫᱚ ᱚᱠᱚᱭ ᱢᱮᱱ ᱠᱟᱛᱷᱟ ᱛᱮ ᱢᱟᱱᱮ ᱞᱟᱛᱟᱨ ᱦᱟᱥᱟ ᱪᱮᱛᱟᱱ ᱪᱮᱛᱟᱱ ᱦᱟᱥᱟ ᱞᱟᱛᱟᱨᱚᱜᱼᱟ ᱛᱚᱵᱮ ᱟᱱᱟᱝ ᱜᱮ ᱦᱩᱲᱩ ᱪᱟᱣᱞᱮ ᱫᱚ ᱦᱩᱭ ᱥᱟᱦᱟᱨᱚᱜᱼᱟ ᱦᱟᱥᱟ ᱡᱩᱫᱤ ᱵᱟᱝ ᱵᱮᱱᱟᱣ ᱞᱮᱱᱠᱷᱟᱱ ᱟᱥᱟᱲ ᱫᱤᱱ ᱜᱮᱢ ᱥᱤᱭᱟ ᱟᱥᱟᱲ ᱫᱤᱱ ᱜᱮᱢ ᱮᱨᱟ ᱮᱱᱠᱷᱟᱱ ᱚᱱᱟ ᱦᱤᱥᱟᱹᱵᱽ ᱛᱮᱫᱚ ᱵᱮᱥ ᱴᱷᱤᱠ ᱫᱚ ᱦᱩᱲᱩ ᱪᱟᱣᱞᱮ ᱫᱚ ᱵᱟᱝ ᱥᱟᱦᱟᱨᱚᱜᱼᱟ ᱟᱫᱚ ᱚᱱᱟ ᱦᱤᱥᱟᱹᱵᱽ ᱛᱮ ᱟᱹᱞᱤᱧ ᱫᱚᱞᱤᱧ ᱢᱮᱱᱟ ᱟᱨ ᱱᱚᱛᱮ ᱫᱚ ᱡᱟᱹᱥᱛᱤ ᱵᱷᱟᱜᱽ ᱫᱚ ᱠᱷᱟᱹᱞᱤ ᱤᱭᱟᱹ ᱜᱮᱞᱮ ᱤᱭᱟᱹᱭᱟ ᱪᱮᱫ ᱞᱮᱠᱟ ᱞᱤᱧ ᱢᱮᱱᱟ ᱦᱳᱭ ᱯᱟᱹᱦᱤᱞ ᱫᱚ ᱮᱨ ᱫᱷᱟᱨᱟ ᱜᱮ ᱰᱷᱮᱨ ᱫᱚ ᱛᱟᱦᱮᱸ ᱠᱟᱱᱟ ᱱᱟᱦᱟᱜ ᱫᱚ ᱮᱱᱦᱚᱸ ᱠᱟᱹᱴᱤᱡ ᱡᱩᱜᱽ ᱠᱚ ᱦᱮᱡ ᱤᱫᱤᱭᱮᱱᱟ ᱟᱨ ᱥᱟᱶᱼᱥᱟᱶᱛᱮ ᱱᱚᱣᱟ ᱫᱟᱜ ᱡᱟᱹᱲᱤ ᱠᱚᱨᱮᱱᱟᱜ ᱦᱚᱸ ᱚᱥᱩᱵᱤᱫᱷᱟ ᱱᱤᱭᱮᱛᱮ ᱩᱱᱟᱹᱜ ᱵᱮᱥ ᱴᱷᱤᱠ ᱛᱟᱠ ᱨᱮ ᱫᱟᱜ ᱡᱟᱹᱲᱤᱭᱟᱜ ᱚᱥᱩᱵᱤᱫᱷᱟ ᱛᱮ ᱠᱟᱹᱢᱤ ᱠᱚᱦᱚᱸ ᱚᱱᱠᱟ ᱵᱟᱝ ᱦᱩᱭ ᱥᱟᱹᱛ ᱫᱟᱲᱮ ᱜᱚᱫᱚᱜ ᱠᱟᱱᱟ ᱥᱤᱭᱳᱜ ᱠᱚᱦᱚᱸ ᱟᱨ ᱚᱱᱟ ᱠᱚ ᱛᱟᱭᱱᱚᱢ ᱞᱮᱱᱠᱷᱟᱱᱜᱮ ᱥᱟᱱᱟᱢ ᱞᱮᱠᱟᱱᱟᱜ ᱠᱟᱹᱢᱤ ᱠᱚ ᱛᱟᱭᱱᱚᱢᱚᱜ ᱠᱟᱱᱟ ᱟᱫᱚ ᱱᱚᱰᱮ ᱫᱚ ᱱᱚᱝᱠᱟᱜ ᱠᱟᱱᱟ ᱡᱮ ᱢᱟᱱᱮ ᱨᱚᱦᱚᱭ ᱛᱩᱫ ᱛᱮᱦᱮᱧ ᱜᱟᱯᱟ ᱫᱚ ᱰᱷᱮᱨ ᱤᱭᱟᱹᱣ ᱠᱟᱱᱟ ᱟᱨ ᱱᱚᱰᱮᱱᱟᱜ ᱡᱟᱭᱜᱟ ᱠᱚ ᱱᱚᱝᱠᱟᱱᱟ ᱢᱟᱱᱮ ᱢᱤᱫ ᱥᱚᱢᱟᱱ ᱚᱱᱠᱟ ᱵᱟᱹᱫᱽ ᱪᱮ ᱵᱟᱝ ᱵᱟᱹᱭᱦᱟᱹᱲ ᱢᱟᱱᱮ ᱚᱱᱠᱟ ᱥᱚᱢᱟᱱ ᱵᱟᱹᱱᱩᱜ ᱟᱠᱟᱫᱟ ᱚᱠᱟᱨᱮ ᱰᱚᱰᱷᱟᱜ ᱚᱠᱟᱨᱮ ᱰᱷᱤᱯᱟᱹ ᱚᱠᱟᱨᱮ ᱢᱟᱨᱟᱝ ᱟᱲᱮ ᱚᱠᱟᱨᱮ ᱫᱚ ᱦᱩᱰᱤᱧ ᱦᱩᱰᱤᱧ ᱚᱱᱠᱟ ᱠᱟᱛᱮᱫ ᱢᱟᱱᱮ ᱩᱱᱟᱹᱜ ᱥᱚᱱᱛᱚᱨ ᱪᱮᱦᱨᱟ ᱤᱭᱟᱹ ᱵᱟᱹᱱᱩᱜ ᱟᱱᱟᱝ ᱟᱨ ᱞᱮᱵᱮᱞ ᱡᱟᱭᱜᱟ ᱨᱮᱫᱚ ᱦᱩᱱᱟᱹᱝ ᱪᱟᱥᱼᱵᱟᱥ ᱠᱚ ᱜᱟᱱᱚᱜ ᱜᱮᱭᱟ ᱪᱮᱦᱨᱟ ᱫᱷᱟᱨᱟ ᱜᱮ ᱟᱫᱚ ᱟᱞᱮᱭᱟᱜ ᱫᱚ ᱡᱟᱹᱥᱛᱤ ᱠᱟᱛᱮᱫ ᱫᱚ ᱱᱚᱰᱮ ᱫᱚ ᱥᱟᱹᱨᱟᱹᱭᱠᱮᱞᱟ ᱠᱷᱚᱨᱥᱚᱣᱟ ᱡᱤᱞᱟᱹᱢ ᱢᱮᱱ ᱞᱮᱠᱷᱟᱱ ᱪᱷᱳᱴᱱᱟᱜᱽᱯᱩᱨ ᱴᱚᱴᱷᱟᱨᱮ ᱢᱮᱱᱛᱮ ᱦᱚᱸ ᱵᱟᱲᱟᱭᱚᱜᱼᱟ ᱚᱱᱟ ᱞᱟᱹᱜᱤᱫ ᱛᱮ ᱱᱚᱣᱟ ᱠᱚᱫᱚ ᱟᱨ ᱫᱟᱜ ᱠᱚᱫᱚ ᱚᱱᱠᱟ ᱵᱟᱝ ᱴᱟᱨᱦᱟᱜᱼᱟ ᱫᱟᱜ ᱞᱮᱠᱷᱟᱱᱮ ᱥᱮᱬᱟ ᱥᱮᱬᱟ ᱤᱭᱟᱹ ᱫᱚ ᱡᱚᱛᱚ ᱜᱟᱰᱟ ᱥᱮᱫ ᱜᱮ ᱞᱤᱸᱜᱤ ᱟᱬᱜᱚᱱᱟ ᱟᱨ ᱜᱟᱰᱟ ᱞᱤᱸᱜᱤ ᱞᱮᱱᱠᱷᱟᱱ ᱡᱮᱢᱚᱱ ᱱᱚᱛᱮᱱ ᱠᱚ ᱦᱚᱲ ᱫᱚ ᱦᱩᱲᱩ ᱮᱨ ᱚᱢᱚᱱ ᱞᱮᱠᱷᱟᱱ ᱢᱟᱱᱮ ᱠᱟᱬᱦᱟᱱ ᱠᱟᱬᱦᱟᱱ ᱨᱮᱫᱚ ᱰᱷᱮᱨ ᱫᱟᱜ ᱫᱚᱨᱠᱟᱨᱚᱜᱼᱟ ᱮᱱᱠᱷᱟᱱ ᱚᱠᱟ ᱚᱠᱟ ᱵᱚᱨᱥᱚ ᱠᱚᱪᱚᱝ ᱪᱟᱥ ᱚᱱᱠᱟ ᱵᱮᱥ ᱴᱷᱤᱠ ᱵᱟᱝ ᱦᱩᱭᱩᱜᱼᱟ ᱥᱮᱨᱢᱟ ᱡᱟᱹᱲᱤ ᱦᱚᱸ ᱵᱮᱥᱛᱮ ᱵᱟᱭ ᱡᱟᱹᱲᱤᱭᱟ ᱟᱨ ᱦᱳᱭ ᱪᱮᱫ ᱞᱤᱧ ᱢᱮᱱᱟ ᱢᱟᱱᱮ ᱱᱤᱛᱚᱝ ᱠᱟᱬᱦᱟᱱ ᱪᱟᱞᱟᱜ ᱠᱷᱟᱱ ᱠᱟᱬᱦᱟᱱ ᱪᱟᱞᱟᱣ ᱠᱟᱛᱮᱫ ᱨᱮᱦᱚᱸ ᱞᱟᱠᱷ ᱨᱮᱦᱚᱸ ᱫᱟᱜ ᱵᱟᱭ ᱯᱩᱨᱟᱹᱣᱟ ᱟᱭᱢᱟ ᱚᱱᱠᱟ ᱤᱭᱟᱹ ᱢᱮᱱᱟᱜ ᱠᱟᱫᱟ ᱟᱫᱚ ᱱᱤᱛᱚᱝ ᱵᱷᱟᱜᱽ ᱨᱮᱫᱚ ᱡᱟᱹᱥᱛᱤ ᱠᱟᱛᱮᱫ ᱫᱚ ᱛᱚᱞᱟ ᱠᱚ ᱮᱢᱮᱫᱼᱟ ᱛᱚᱞᱟ ᱮᱢ ᱠᱟᱛᱮᱫ ᱠᱚ ᱨᱚᱦᱚᱭ ᱛᱩᱫᱮᱫᱼᱟ ᱟᱨ ᱮᱨᱚᱜ ᱦᱚᱸᱠᱚ ᱮᱨᱮᱜ ᱜᱮᱭᱟ ᱛᱚᱵᱮ ᱮᱨ ᱠᱷᱚᱱ ᱫᱚ ᱡᱟᱹᱥᱛᱤ ᱱᱤᱛᱚᱝ ᱫᱚ ᱥᱩᱵᱤᱫᱷᱟ ᱠᱚ ᱧᱮᱞ ᱠᱮᱫᱼᱟ ᱡᱮ ᱨᱚᱦᱚᱭ ᱞᱮᱠᱷᱟᱱ ᱢᱟᱱᱮ ᱠᱟᱹᱢᱤ ᱢᱩᱞᱭᱟᱹ ᱠᱚᱦᱚᱸ ᱟᱨ ᱪᱮᱵᱟᱝ ᱱᱤᱡᱮ ᱠᱚᱛᱮ ᱨᱮᱦᱚᱸ ᱢᱤᱫ ᱫᱷᱟᱹᱣ ᱨᱮ ᱥᱤ ᱥᱟᱹᱛ ᱠᱟᱛᱮᱫ ᱮᱱᱟᱝ ᱜᱮ ᱚᱱᱟ ᱠᱚᱫᱚ ᱵᱤᱫ ᱞᱮᱠᱷᱟᱱ ᱨᱚᱦᱚᱭ ᱠᱟᱜ ᱠᱷᱟᱱ ᱜᱮ ᱟᱡᱼᱟᱡ ᱛᱮᱜᱮ ᱦᱩᱭᱩᱜᱼᱟ ᱩᱱᱟᱹᱜ ᱫᱟᱜ ᱨᱮᱭᱟᱜ ᱫᱚᱨᱠᱟᱨ ᱵᱟᱝ ᱯᱟᱲᱟᱜᱼᱟ ᱟᱫᱚ ᱚᱱᱮ ᱚᱱᱟ ᱡᱤᱱᱤᱥ ᱠᱚᱜᱮ ᱦᱟᱸᱜ ᱟᱹᱞᱤᱧ ᱫᱚᱞᱤᱧ ᱢᱮᱱᱮᱫᱼᱟ ᱡᱮ ᱦᱩᱲᱩ ᱪᱟᱥ ᱥᱟᱶᱛᱮ ᱟᱭᱢᱟ ᱞᱮ ᱪᱟᱥᱟ ᱛᱚᱵᱮ ᱚᱱᱟ ᱠᱚᱫᱚ ᱩᱱᱟᱹᱜ ᱫᱚ ᱵᱟᱝ ᱠᱟᱱᱟ ᱢᱩᱠᱠᱷᱚ ᱪᱟᱥ ᱫᱚ ᱟᱞᱮ ᱫᱚ ᱦᱩᱲᱩ ᱪᱟᱣᱞᱮ ᱜᱮ ᱟᱨ ᱱᱚᱣᱟ ᱛᱮᱜᱮ ᱟᱞᱮᱭᱟᱜ ᱫᱚ ᱱᱚᱛᱮᱱ ᱫᱚ ᱮ ᱟᱨ ᱦᱩᱲᱩ ᱪᱟᱥ ᱢᱮᱱ ᱞᱮᱠᱷᱟᱱ ᱜᱮ ᱟᱫᱚ ᱢᱤᱫ ᱯᱨᱚᱠᱟᱨᱟᱜ ᱜᱮ ᱦᱩᱲᱩᱞᱮ ᱪᱟᱥᱟ ᱥᱤᱛᱩᱝ ᱦᱩᱲᱩ ᱠᱚᱫᱚ ᱵᱟᱝᱞᱮ ᱪᱟᱥᱟ ᱮᱱᱮ ᱤᱱᱟᱹ ᱡᱤᱱᱤᱥ ᱠᱚᱜᱮ ᱦᱟᱸᱜ ᱚᱥᱩᱵᱤᱫᱷᱟ ᱫᱚ ᱟᱨ ᱚᱥᱩᱵᱤᱫᱷᱟ ᱫᱚ ᱱᱚᱣᱟ ᱠᱟᱱᱟ ᱡᱮ ᱢᱟᱱᱮ ᱱᱚᱰᱮ ᱡᱟᱦᱟᱸ ᱫᱟᱜ ᱡᱟᱹᱲᱤ ᱨᱮᱭᱟᱜ ᱠᱟᱛᱷᱟ ᱫᱟᱜ ᱡᱟᱹᱲᱤ ᱟᱨ ᱪᱮ ᱵᱟᱝ ᱚᱛ ᱨᱮᱭᱟᱜ ᱚᱱᱠᱟ ᱥᱮᱬᱟ ᱟᱦᱟᱨ ᱥᱚᱨᱠᱟᱨᱤ ᱟᱦᱟᱨ ᱵᱟᱹᱱᱩᱜ ᱟᱱᱟᱜ ᱚᱱᱠᱟ ᱥᱚᱨᱠᱟᱨᱤ ᱪᱮᱫ ᱞᱮᱠᱟᱞᱤᱧ ᱢᱮᱱᱟ ᱠᱮᱱᱮᱞ ᱦᱚᱸ ᱵᱟᱹᱱᱩᱜ ᱟᱱᱟ ᱰᱮᱢ ᱦᱚᱸ ᱵᱟᱹᱱᱩᱜ ᱟᱱᱟ ᱮᱱᱠᱷᱟᱱ ᱚᱱᱠᱟ ᱠᱚᱛᱮ ᱛᱮ ᱪᱟᱥ ᱫᱚ ᱱᱚᱣᱟ ᱫᱚ ᱠᱷᱟᱹᱞᱤ ᱟᱥᱟᱲ ᱫᱤᱱᱟᱜ ᱜᱮ ᱦᱩᱲᱩ ᱪᱟᱣᱞᱮ ᱞᱮ ᱪᱟᱥᱟ ᱟᱨ ᱥᱤᱛᱩᱝ ᱫᱤᱱᱟᱜ ᱦᱩᱲᱩ ᱠᱚᱫᱚ ᱩᱱᱟᱹᱜ ᱫᱚ ᱵᱟᱝᱞᱮ ᱪᱟᱥᱟ ᱱᱚᱣᱟ ᱤᱭᱟᱹ ᱠᱚᱨᱮ ᱫᱚ ᱚᱱᱠᱟ ᱫᱚ ᱵᱟᱹᱱᱩᱜ ᱠᱟᱜᱼᱟ ᱪᱤᱠᱟᱛᱮ ᱫᱟᱜ ᱨᱮᱭᱟᱜ ᱵᱮᱵᱚᱥᱛᱷᱟ ᱫᱟᱜ ᱨᱮᱭᱟᱜ ᱥᱩᱵᱤᱫᱷᱟ ᱵᱟᱹᱱᱩᱜ ᱠᱟᱫᱟ ᱡᱟᱦᱟᱱᱟᱜ ᱫᱚ ᱱᱟᱦᱟᱸᱜ ᱪᱮᱫ ᱦᱚᱸ ᱵᱟᱝ ᱫᱟᱜ ᱨᱮᱭᱟᱜ ᱥᱩᱵᱤᱫᱷᱟ ᱛᱟᱦᱮᱸ ᱠᱚᱜ ᱠᱷᱟᱱ ᱩᱱᱟᱹᱜ ᱵᱟᱨᱚ ᱢᱟᱥ ᱪᱟᱥᱚᱜ ᱜᱮᱭᱟ ᱦᱩᱲᱩ ᱠᱚᱦᱚᱸ ᱮᱴᱟᱜ ᱤᱭᱟᱹ ᱠᱚᱨᱮ ᱵᱮᱝᱜᱚᱞ ᱠᱚᱨᱮ ᱡᱮᱢᱚᱱ ᱵᱟᱨ ᱫᱷᱟᱹᱣ ᱯᱮ ᱫᱷᱟᱹᱣ ᱫᱷᱟᱹᱵᱤᱡ ᱦᱩᱲᱩᱠᱚ ᱪᱟᱥᱮᱫ ᱜᱮᱭᱟ ᱠᱚ ᱦᱮᱸ ᱴᱷᱤᱠ ᱜᱮᱭᱟ ᱦᱩᱱᱟᱹᱝ ᱚᱱᱟᱫᱚ ᱟᱫᱚ ᱚᱱᱠᱟ ᱦᱤᱥᱟᱹᱵᱽ ᱛᱮ ᱚᱱᱟ ᱠᱚᱫᱚ ᱦᱩᱲᱩ ᱪᱟᱥᱫᱚ ᱟᱨ ᱦᱩᱲᱩ ᱪᱟᱥ ᱨᱮᱦᱚᱸ ᱱᱚᱰᱮ ᱚᱱᱠᱟᱜ ᱠᱟᱱᱟ ᱟᱹᱰᱤ ᱠᱤᱪᱷᱩ ᱟᱱᱟᱴ ᱮᱸᱴᱠᱮᱴᱚᱬᱮ ᱢᱟ ᱢᱮᱱᱟᱜ ᱟᱠᱟᱫ ᱜᱮᱭᱟ ᱟᱹᱰᱤᱜᱟᱱ ᱜᱷᱟᱥ ᱵᱟᱪᱷᱟᱼᱵᱟᱹᱪᱷᱤ ᱦᱚᱸ ᱢᱮᱱᱟᱜᱼᱟ ᱩᱥᱠᱮ ᱵᱟᱫᱽ ᱢᱟᱱᱮ ᱛᱤᱡᱩ ᱞᱟᱹᱭᱦᱟᱹ ᱴᱷᱮᱱ ᱠᱷᱚᱱ ᱦᱚᱸ ᱵᱟᱪᱷᱟᱣ ᱦᱩᱭᱩᱜᱼᱟ ᱯᱞᱟᱥ ᱱᱚᱰᱮ ᱫᱟᱜ ᱢᱟ ᱥᱮᱨᱢᱟ ᱵᱷᱚᱨᱥᱟ ᱜᱮ ᱢᱮᱱᱟᱜᱼᱟ ᱦᱮᱸ ᱟᱨ ᱚᱱᱟ ᱠᱚᱜᱮ ᱟᱹᱰᱤ ᱡᱳᱜᱟᱣ ᱡᱚᱛᱚᱱ ᱦᱩᱭᱩᱜᱼᱟ ᱡᱮᱢᱚᱱ ᱥᱯᱨᱮ ᱠᱚᱛᱮ ᱨᱮᱦᱚᱸ ᱚᱱᱟ ᱠᱚᱫᱚ ᱠᱚᱨᱮ ᱠᱷᱚᱱ ᱦᱚᱸ ᱨᱚᱠᱠᱷᱟᱢ ᱦᱩᱭᱩᱜᱼᱟ ᱟᱨ ᱯᱚᱨᱮᱜ ᱡᱚᱦᱚᱜ ᱠᱚᱦᱚᱸ ᱠᱤᱪᱷᱩ ᱚᱱᱠᱟ ᱨᱳᱜᱽ ᱠᱚ ᱦᱤᱡᱩᱜᱼᱟ ᱚᱱᱟ ᱞᱟᱹᱜᱤᱫ ᱛᱮᱦᱚᱸ ᱚᱱᱠᱟ ᱥᱩᱵᱤᱫᱷᱟ ᱵᱮᱥ ᱴᱷᱤᱠ ᱵᱟᱝᱟ ᱟᱫᱚ ᱱᱤᱛᱚᱝ ᱫᱚ ᱮᱱᱦᱚᱸ ᱨᱟᱱ ᱫᱚᱠᱟᱱ ᱠᱚ ᱦᱤᱥᱟᱹᱵᱽ ᱛᱮ ᱦᱮᱡ ᱟᱠᱟᱱ ᱛᱮᱦᱟᱸᱜ ᱠᱤᱪᱷᱩ ᱚᱱᱟ ᱠᱚ ᱛᱚᱨᱟᱜ ᱠᱟᱱ ᱜᱮᱭᱟ ᱟᱨ ᱛᱚᱨᱟᱣᱮᱫ ᱜᱮᱭᱟ ᱠᱚ ᱢᱟᱱᱮ ᱱᱚᱰᱮᱱ ᱦᱚᱲ ᱫᱚ ᱟᱞᱮ ᱦᱩᱲᱩ ᱪᱟᱥ ᱨᱮᱜᱮ ᱰᱷᱮᱨ ᱱᱤᱨᱵᱷᱚᱨ ᱫᱚ ᱢᱮᱱᱟᱜ ᱟᱠᱟᱫ ᱠᱚᱣᱟ ᱮᱱᱠᱷᱟᱱ ᱡᱟᱦᱟᱸ ᱞᱮᱠᱟ ᱛᱮᱜᱮ ᱦᱩᱲᱩ ᱫᱚᱠᱚ ᱪᱟᱥᱮᱫ ᱜᱮᱭᱟ ᱟᱨᱠᱚ ᱦᱩᱭ ᱦᱚᱪᱚᱭᱮᱫ ᱜᱮᱭᱟᱠᱚ ᱪᱟᱦᱮ ᱥᱯᱨᱮ ᱠᱟᱛᱮᱫ ᱦᱩᱭᱩᱜ ᱪᱟᱦᱮ ᱠᱟᱛᱮᱫ ᱦᱩᱭᱩᱜ ᱱᱚᱝᱠᱟ ᱠᱟᱛᱮᱫ ᱨᱮᱦᱚᱸ ᱠᱚ ᱚᱱᱟ ᱫᱚᱠᱚ ᱯᱩᱨᱟᱹᱣᱮᱫ ᱜᱮᱭᱟ ᱠᱚ ᱟᱨ ᱚᱱᱟ ᱦᱩᱲᱩ ᱪᱟᱥ ᱫᱤᱭᱮ ᱛᱮᱜᱮ ᱱᱚᱛᱮᱱᱟᱜ ᱡᱟᱦᱟᱸ ᱵᱟᱹᱫᱽ ᱠᱷᱮᱛ ᱠᱚᱦᱚᱸ ᱜᱚᱰᱟ ᱰᱷᱤᱯᱟᱹ ᱟᱠᱟᱱ ᱨᱮᱦᱚᱸ ᱴᱷᱤᱠ ᱜᱮᱭᱟ ᱦᱚᱯᱚᱱ ᱦᱚᱯᱚᱱ ᱠᱷᱮᱛ ᱠᱚ ᱢᱮᱱᱟᱜᱼᱟ ᱟᱨ ᱱᱚᱝᱠᱟ ᱫᱷᱟᱨᱟ ᱜᱮᱞᱮ ᱪᱟᱥᱟ ᱦᱮᱸ ᱪᱤᱠᱟᱹᱛᱮ ᱦᱚᱯᱚᱱ ᱠᱷᱮᱛ ᱤᱭᱟᱹ ᱠᱷᱮᱛ ᱡᱩᱫᱤ ᱵᱟᱢ ᱫᱚᱦᱚᱭᱟ ᱮᱱᱠᱷᱟᱱ ᱵᱟᱝ ᱦᱚᱛᱚ ᱵᱟᱭ ᱜᱟᱱᱚᱜ ᱠᱟᱱᱟ ᱥᱮ ᱡᱮᱢᱚᱱ ᱫᱟᱜ ᱵᱟᱭ ᱛᱤᱸᱜᱩᱱᱟ ᱫᱟᱜ ᱵᱟᱝ ᱛᱤᱸᱜᱩ ᱞᱮᱱᱠᱷᱟᱱ ᱦᱩᱲᱩ ᱮᱨ ᱚᱢᱚᱱ ᱠᱟᱛᱮᱫ ᱯᱷᱤᱨ ᱠᱟᱬᱦᱟᱱ ᱡᱚᱦᱚᱜ ᱢᱩᱥᱠᱤᱞᱟ ᱟᱨ ᱵᱟᱝᱠᱷᱟᱱ ᱫᱟᱜ ᱵᱟᱭ ᱛᱤᱸᱜᱩ ᱜᱚᱫᱚᱜ ᱠᱷᱟᱱ ᱞᱚᱥᱚᱫ ᱠᱟᱛᱮᱫ ᱨᱚᱦᱚᱭ ᱛᱩᱫ ᱦᱚᱸ ᱠᱤᱪᱷᱩ ᱢᱩᱥᱠᱤᱞ ᱜᱮᱭᱟ ᱟᱸᱴ ᱜᱮᱭᱟ ᱟᱸᱰᱟᱠ ᱯᱟᱲᱟᱜᱼᱟ ᱟᱫᱚ ᱚᱱᱠᱟ ᱚᱱᱠᱟᱛᱮ ᱡᱟᱠ ᱦᱩᱲᱩ ᱪᱟᱥ ᱦᱤᱥᱟᱹᱵᱽ ᱛᱮᱫᱚ ᱟᱞᱮ ᱫᱚ ᱦᱩᱲᱩᱜᱮ ᱟᱨ ᱥᱟᱱᱟᱢ ᱞᱮᱠᱟᱱ ᱦᱚᱲ ᱠᱚᱣᱟᱜ ᱜᱮ ᱵᱟᱹᱫᱽ ᱠᱷᱮᱛ ᱦᱚᱸ ᱟᱹᱰᱤ ᱟᱭᱢᱟ ᱟᱭᱢᱟ ᱜᱮ ᱢᱮᱱᱟᱜ ᱠᱟᱫᱟ ᱱᱚᱣᱟ ᱥᱟᱹᱨᱟᱹᱭᱠᱮᱞᱟ ᱡᱮᱞᱟ ᱨᱮᱫᱚ ᱟᱨ ᱱᱚᱰᱮ ᱫᱚ ᱟᱠᱟᱞ ᱵᱟᱡᱟᱣ ᱜᱚᱫᱚᱜ ᱨᱮᱦᱚᱸ ᱢᱟᱱᱮ ᱩᱱᱟᱹᱜ ᱟᱠᱟᱞ ᱫᱚ ᱵᱟᱝᱟ ᱚᱱᱟ ᱛᱮᱜᱮ ᱦᱚᱲ ᱦᱚᱸᱠᱚ ᱞᱟᱹᱭᱟ ᱡᱮ ᱥᱟᱹᱨᱟᱹᱭᱠᱮᱞᱟ ᱨᱮᱭᱟᱜ ᱦᱟᱥᱟ ᱫᱚ ᱥᱟᱹᱨᱟᱹᱭᱠᱮᱞᱟ ᱠᱷᱚᱨᱥᱚᱣᱟ ᱡᱮᱞᱟ ᱨᱮᱭᱟᱜ ᱦᱟᱥᱟ ᱫᱚ ᱢᱟᱱᱮ ᱟᱹᱰᱤᱜᱮ ᱥᱤᱵᱤᱞᱟ ᱜᱚᱴᱟ ᱫᱤᱥᱚᱢᱮ ᱟᱠᱟᱞ ᱨᱮᱦᱚᱸ ᱱᱚᱰᱮ ᱫᱚ ᱦᱩᱲᱩ ᱫᱚ ᱠᱟᱹᱡ ᱨᱮᱦᱚᱸ ᱧᱟᱢᱚᱜ ᱜᱮᱭᱟ ᱟᱫᱚ ᱚᱱᱠᱟ ᱞᱮᱠᱟ ᱱᱚᱰᱮᱱᱟᱜ ᱫᱚ ᱦᱟᱥᱟ ᱦᱚᱸ ᱥᱤᱵᱤᱞ ᱜᱮᱭᱟ ᱟᱨ ᱱᱤᱛᱚᱝ ᱥᱚᱨᱠᱟᱨ ᱯᱟᱦᱴᱟ ᱥᱮᱫ ᱠᱷᱚᱱ ᱦᱚᱸ ᱦᱟᱥᱟ ᱠᱚ ᱪᱮᱠ ᱞᱟᱹᱜᱤᱫ ᱞᱮᱵᱚᱴᱚᱨᱤ ᱤᱫᱤᱭᱮᱫ ᱟᱭ ᱞᱮᱵᱚᱴᱚᱨᱤ ᱨᱮ ᱤᱫᱤ ᱠᱟᱛᱮᱫ ᱡᱟᱸᱪᱮᱫ ᱟᱭ ᱡᱟᱸᱪ ᱠᱟᱛᱮᱫ ᱪᱟᱹᱥᱤ ᱵᱚᱭᱦᱟ ᱠᱚᱭ ᱞᱟᱹᱭᱟᱠᱚ ᱠᱟᱱᱟᱭ ᱡᱮ ᱱᱚᱣᱟᱫᱚ ᱠᱷᱮᱛ ᱨᱮᱭᱟᱜ ᱠᱟᱱᱟ ᱱᱚᱣᱟᱫᱚ ᱵᱟᱹᱫᱽ ᱨᱮᱭᱟᱜ ᱱᱚᱣᱟᱫᱚ ᱜᱚᱰᱟ ᱨᱮᱭᱟᱜ ᱮᱱᱠᱷᱟᱱ ᱱᱚᱣᱟ ᱠᱚᱨᱮ ᱫᱚ ᱱᱚᱣᱟ ᱞᱟᱜᱟᱣ ᱯᱮ ᱥᱟᱨ ᱠᱷᱟᱫᱽ ᱠᱚ ᱡᱟᱦᱟᱸᱜᱮ ᱟᱡ ᱱᱟᱦᱟᱸᱜ ᱥᱚᱨᱠᱟᱨᱮ ᱚᱰᱚᱠ ᱠᱟᱜᱼᱟᱭ ᱚᱱᱠᱟ ᱠᱚᱛᱮ ᱢᱟᱱᱮ ᱠᱚ ᱪᱚᱨᱟᱣᱮᱫ ᱜᱮᱭᱟ ᱜᱮᱠᱚ ᱦᱩᱭ ᱦᱚᱪᱚᱭᱮᱫᱼᱟ ᱪᱤᱠᱟᱹᱛᱮ ᱚᱱᱟ ᱦᱟᱥᱟ ᱠᱚ ᱡᱟᱸᱪ ᱦᱚᱪᱚᱭᱮᱫᱼᱟ ᱞᱮᱵᱚᱴᱳᱨᱤ ᱨᱮ ᱟᱨ ᱚᱱᱟ ᱟᱫᱷᱟᱨ ᱛᱮᱜᱮ ᱚᱸᱰᱮ ᱵᱮᱥᱤ ᱜᱟᱱ ᱠᱚ ᱪᱟᱹᱥᱤ ᱠᱚᱠᱚ ᱞᱟᱹᱭ ᱟᱠᱚ ᱠᱟᱱᱟ ᱡᱮ ᱱᱚᱣᱟ ᱠᱚᱫᱚ ᱱᱚᱝᱠᱟᱭ ᱯᱮ ᱦᱮᱸ ᱟᱨ ᱱᱚᱝᱠᱟ ᱠᱟᱛᱮᱫ ᱯᱮ ᱪᱟᱥ ᱠᱷᱟᱱ ᱱᱚᱣᱟ ᱛᱤᱸᱡᱩ ᱞᱟᱹᱭᱦᱟᱹᱵᱟᱝᱠᱚ ᱯᱟᱲᱟᱜᱼᱟ ᱯᱞᱟᱥ ᱨᱳᱜᱽ ᱟᱡᱟᱨ ᱦᱚᱸ ᱵᱟᱝ ᱧᱟᱢᱟ ᱯᱞᱟᱥ ᱵᱷᱟᱹᱜᱤ ᱯᱷᱚᱥᱚᱞ ᱦᱩᱭᱩᱜᱼᱟ ᱫᱟᱨᱮ ᱵᱮᱱᱟᱣ ᱞᱮᱱᱠᱷᱟᱱ ᱜᱮ ᱵᱮᱥ ᱯᱷᱚᱥᱚᱞᱮ ᱮᱢᱟᱭ ᱟᱭᱢᱟ ᱱᱚᱝᱠᱟ ᱠᱚ ᱵᱩᱡᱷᱟᱹᱣᱮᱫ ᱠᱚᱛᱮ ᱡᱟᱠ ᱚᱱᱠᱟ ᱛᱮᱠᱚ ᱪᱚᱞᱟ ᱪᱚᱞᱚᱜ ᱠᱟᱱᱟ ᱟᱨ ᱢᱩᱠᱠᱷᱚ ᱪᱟᱥ ᱠᱟᱱᱟ ᱱᱚᱣᱟ ᱦᱩᱲᱩ ᱢᱮᱱᱠᱷᱟᱱ ᱱᱚᱣᱟᱨᱮ ᱱᱤᱨᱵᱷᱚᱨ ᱠᱟᱱᱟ ᱠᱚ ᱱᱩᱱᱟᱹᱜ ᱥᱟᱸᱜᱮ ᱦᱚᱲ ᱜᱤᱫᱟᱹᱨ ᱯᱤᱫᱟᱹᱨ ᱴᱷᱮᱱ ᱠᱷᱚᱱ ᱦᱟᱲᱟᱢ ᱵᱩᱲᱦᱤ ᱥᱟᱱᱟᱢ ᱞᱮᱠᱟᱱᱟᱜ ᱱᱚᱰᱮ ᱠᱷᱚᱱᱜᱮ ᱯᱚᱨᱚᱵᱽ ᱯᱟᱹᱞᱤ ᱱᱚᱰᱮ ᱠᱷᱚᱱᱜᱮ ᱞᱩᱜᱽᱲᱤ ᱠᱤᱪᱨᱤᱡ ᱱᱚᱰᱮ ᱠᱷᱚᱱᱜᱮ ᱚᱞ ᱯᱟᱲᱦᱟᱣ ᱱᱚᱰᱮ ᱠᱷᱚᱱᱜᱮ ᱯᱮᱲᱟ ᱯᱨᱚᱵᱷᱩ ᱥᱟᱱᱟᱢ ᱞᱮᱠᱟᱱᱟᱜ ᱱᱚᱣᱟ ᱥᱟᱹᱨᱟᱹᱭᱠᱮᱞᱟ ᱡᱮᱞᱟ ᱨᱮᱫᱚ ᱦᱩᱲᱩ ᱪᱟᱥ ᱛᱮᱜᱮ ᱦᱩᱭᱩᱜ ᱠᱟᱱᱟ ᱟᱨ ᱚᱱᱟ ᱞᱟᱹᱜᱤᱫ ᱛᱮᱜᱮ ᱟᱞᱮ ᱦᱚᱸ ᱢᱟᱱᱮ ᱥᱟᱱᱟᱢ ᱦᱚᱲ ᱠᱚᱠᱚ ᱪᱟᱹᱥᱤᱼᱵᱟᱹᱥᱤ ᱞᱮᱠᱟᱛᱮ ᱱᱚᱰᱮ ᱫᱚ ᱩᱯᱨᱩᱢ ᱦᱚᱸ ᱚᱱᱠᱟᱜᱮ ᱢᱮᱱᱟᱜ ᱟᱠᱟᱫᱟ ᱡᱮ ᱱᱚᱣᱟ ᱫᱚ ᱦᱩᱲᱩ ᱪᱟᱥ ᱫᱤᱥᱚᱢ ᱠᱟᱱᱟ ᱢᱮᱱᱛᱮ ᱢᱟ ᱛᱚᱵᱮ ᱟᱹᱞᱤᱧ ᱫᱚ ᱤᱱᱟᱹᱜ ᱜᱮ ᱢᱮᱱ ᱠᱟᱛᱮᱫ ᱡᱚᱦᱟᱨ